ᱟᱞᱮᱭᱟᱜ ᱱᱚᱣᱟ ᱵᱤᱨᱵᱷᱩᱢ ᱦᱚᱱᱚᱛ ᱨᱮ ᱢᱟᱱᱮ ᱮᱥᱰᱤᱭᱟᱜ ᱢᱩᱬᱩᱛ ᱵᱤᱨᱤᱫ ᱠᱟᱹᱣᱰᱤ ᱟᱹᱨᱤ ᱪᱟᱹᱞᱤ ᱠᱚᱫᱚ ᱦᱩᱭᱩᱜ ᱠᱟᱱᱟ ᱵᱤᱥᱮᱥ ᱠᱟᱭᱛᱮ ᱦᱩᱲᱩ ᱪᱟᱥ ᱟᱞᱮ ᱱᱚᱭᱟ ᱵᱤᱨᱵᱷᱩᱢ ᱰᱤᱥᱴᱨᱤᱴ ᱨᱮᱫᱚ ᱥᱮ ᱦᱚᱱᱚᱛ ᱨᱮᱫᱚ ᱟᱞᱮ ᱫᱚ ᱵᱮᱥᱤᱨ ᱵᱷᱟᱜ ᱜᱮ ᱦᱩᱲᱩ ᱞᱮ ᱪᱟᱥᱟ ᱟᱞᱮ ᱟᱹᱛᱩ ᱠᱚᱨᱮᱱ ᱡᱚᱛᱚ ᱦᱚᱲ ᱜᱮ ᱢᱟᱱᱮ ᱠᱟᱣᱰᱤ ᱥᱮ ᱯᱚᱭᱥᱟ ᱤᱱᱠᱟᱢ ᱨᱮᱱᱟᱜ ᱢᱤᱫ ᱴᱮᱱ ᱥᱳᱮᱥ ᱫᱚ ᱦᱩᱭᱩᱜ ᱠᱟᱱᱟ ᱦᱩᱲᱩ ᱪᱟᱥ ᱱᱚᱣᱟ ᱦᱩᱲᱩ ᱪᱟᱥ ᱨᱤᱜᱤ ᱡᱚᱛᱚ ᱦᱚᱲ ᱵᱷᱚᱨᱥᱟ ᱦᱩᱲᱩ ᱪᱟᱥ ᱵᱟᱝ ᱦᱩᱭ ᱞᱮᱱ ᱠᱷᱟᱡ ᱫᱚ ᱢᱟᱱᱮ ᱟᱹᱰᱤ ᱚᱵᱚᱥᱛᱷᱟ ᱠᱷᱟᱨᱟᱯᱚᱜᱼᱟ ᱡᱚᱛᱚ ᱦᱚᱲ ᱦᱩᱲᱩ ᱪᱟᱥ ᱨᱮᱜᱮ ᱠᱚ ᱛᱟᱦᱮᱸ ᱱᱟ ᱱᱤᱡᱮ ᱱᱤᱡᱮ ᱟᱭᱢᱟ ᱦᱚᱲᱟᱜ ᱫᱚ ᱱᱤᱡᱮᱣᱟᱜ ᱠᱷᱮᱛ ᱢᱮᱱᱟᱜᱼᱟ ᱡᱩᱢᱤ ᱡᱟᱭᱜᱟ ᱢᱮᱱᱟᱜᱼᱟ ᱩᱱᱠᱩ ᱱᱤᱡᱮᱨᱟᱜ ᱠᱚ ᱪᱟᱥᱟ ᱟᱨ ᱵᱟᱝ ᱠᱷᱟᱱ ᱫᱚ ᱮᱴᱟᱜ ᱦᱚᱲ ᱠᱚᱫᱚ ᱡᱟᱦᱟᱭᱟᱜ ᱡᱩᱢᱤ ᱡᱟᱭᱜᱟ ᱵᱟᱹᱱᱩᱜ ᱩᱱᱠᱩ ᱫᱤᱠᱩ ᱠᱚᱭᱟᱜ ᱠᱩ ᱡᱩᱢᱤ ᱠᱚ ᱪᱟᱥ ᱠᱟᱛᱮᱫ ᱱᱤᱡᱮᱨᱟᱜ ᱢᱟᱱᱮ ᱱᱤᱡᱮᱨᱟᱜ ᱥᱚᱝᱥᱟᱨ ᱠᱚ ᱪᱟᱞᱟᱣᱟ ᱦᱩᱲᱩ ᱟᱭᱢᱟ ᱟᱭᱢᱟ ᱠᱚ ᱨᱚᱦᱚᱭᱟ ᱟᱞᱮ ᱦᱚᱸ ᱟᱭᱢᱟ ᱞᱮ ᱨᱚᱦᱚᱭᱟ ᱦᱩᱲᱩ ᱞᱮ ᱨᱚᱦᱚᱭ ᱠᱟᱛᱮ ᱫᱟᱞ ᱠᱟᱛᱮᱱᱚᱣᱟ ᱠᱩ ᱦᱩᱲᱩ ᱢᱟᱱᱮ ᱟᱲᱚᱛ ᱨᱮ ᱥᱮ ᱦᱩᱲᱩ ᱢᱤᱞᱨᱮ ᱟᱹᱠᱷᱟᱹᱨᱤᱧ ᱦᱩᱭᱩᱜᱼᱟ ᱟᱹᱠᱷᱟᱹᱨᱤᱧ ᱠᱟᱛᱮ ᱚᱱᱟ ᱯᱚᱭᱥᱟ ᱧᱟᱢ ᱦᱩᱭᱩᱜᱼᱟ ᱛᱳ ᱚᱱᱟ ᱯᱚᱭᱥᱟ ᱠᱷᱚᱱᱟᱜ ᱜᱮ

ᱟᱨ ᱵᱟᱡᱟᱨ ᱴᱟᱣᱩᱱ ᱠᱚᱨᱮᱱ ᱫᱚ ᱦᱚᱲᱟᱜ ᱚᱲᱟᱜ ᱠᱚᱨᱮ ᱠᱚ ᱠᱟᱹᱢᱤ ᱵᱟᱲᱟᱭᱟ ᱥᱟᱶᱛᱮ ᱚᱱᱟ ᱠᱩ ᱠᱩ ᱠᱟᱹᱢᱤ ᱵᱟᱲᱟᱭᱟ ᱛᱳ ᱵᱤᱥᱮᱥ ᱠᱟᱭᱛᱮ ᱱᱚᱣᱟ ᱦᱩᱲᱩ ᱪᱟᱥ ᱨᱮᱜᱤ ᱟᱞᱮ ᱫᱚ ᱯᱩᱨᱟᱹ ᱱᱤᱨᱵᱷᱚᱨ ᱢᱮᱱᱟᱜ ᱞᱮᱭᱟ